ᱜᱷᱮᱲᱣᱟ ᱫᱚ ᱫᱤᱥᱚᱢ ᱨᱮ ᱱᱤᱛᱳᱝ ᱫᱚᱠᱚ ᱟᱫ ᱤᱫᱤᱭᱮᱱᱟ ᱜᱷᱮᱲᱣᱟ ᱫᱤᱥᱚᱢ ᱨᱮ ᱦᱟᱣᱟ ᱵᱟᱛᱟᱥ ᱮᱴᱟᱜ ᱨᱚᱠᱚᱢ ᱪᱟᱞᱟᱜ ᱫᱷᱩᱨᱟᱹᱣ ᱮᱱᱟ ᱱᱮᱴ ᱦᱩᱭ ᱠᱟᱛᱮᱫ ᱟᱠᱟ ᱥᱮᱫ ᱠᱚ ᱪᱟᱞᱟᱣᱮᱱᱟ ᱛᱚ ᱫᱤᱥᱚᱢ ᱨᱮ ᱵᱟᱠᱚ ᱧᱮᱞᱚᱜ ᱠᱟᱱᱟ ᱯᱟᱣᱨᱟ ᱠᱚᱫᱚ ᱴᱟᱺᱜᱤᱱ ᱠᱚᱨᱮ ᱠᱚ ᱛᱟᱦᱮᱱ ᱠᱟᱱ ᱜᱮᱭᱟ ᱟᱨ ᱱᱩᱠᱩ ᱠᱚᱫᱚ ᱧᱮᱞ ᱟᱠᱟᱫ ᱠᱚᱜᱮᱭᱟᱹᱧ ᱵᱤᱨ ᱵᱩᱨᱩ ᱨᱮ ᱯᱚᱛᱟᱢ ᱪᱤᱛᱨᱤ ᱜᱩᱸᱰᱨᱤ ᱱᱩᱠᱩ ᱠᱚᱫᱚ ᱫᱟᱨᱮ ᱱᱟᱹᱲᱤ ᱠᱚᱨᱮᱫ ᱠᱚ ᱛᱟᱦᱮᱱᱟ ᱟᱨ ᱚᱱᱠᱟ ᱥᱟᱶᱛᱮᱜᱮ ᱠᱚ ᱡᱚᱢ ᱧᱩᱣᱟᱜᱼᱟ ᱟᱨ ᱠᱚ ᱚᱴᱟᱝ ᱨᱟᱠᱟᱵᱼᱟ ᱚᱴᱟᱝ ᱟᱬᱜᱚᱜ ᱟᱠᱚ ᱵᱚᱠ ᱠᱚᱸᱜ ᱠᱚ ᱫᱟᱜ ᱪᱮᱛᱟᱱ ᱠᱚᱨᱮ ᱨᱚᱴᱮ ᱦᱟᱹᱠᱩ ᱠᱚ ᱥᱟᱵ ᱠᱟᱛᱮᱫ ᱠᱚ ᱡᱚᱢ ᱠᱚᱣᱟ ᱚᱱᱠᱟ ᱵᱟᱲᱟ ᱛᱮᱜᱮ ᱩᱱᱠᱩ ᱫᱚ ᱫᱤᱱ ᱠᱚ ᱠᱷᱟᱸᱰᱟᱣᱟ ᱟᱨ ᱟᱹᱭᱩᱵ ᱞᱮᱱᱠᱷᱟᱱ ᱫᱟᱨᱮ ᱥᱮᱡ ᱠᱚ ᱦᱤᱡᱩᱜᱼᱟ ᱡᱟᱹᱯᱤᱫ ᱞᱟᱹᱜᱤᱫ ᱛᱮ ᱡᱟᱹᱯᱤᱫ ᱢᱚᱠᱚᱧ ᱠᱟᱛᱮ ᱯᱷᱮᱨ ᱥᱮᱛᱟᱜ ᱫᱚᱠᱚ ᱪᱟᱞᱟᱜᱼᱟ ᱟᱯᱱᱟᱨ ᱨᱮᱱ ᱞᱟᱡ ᱫᱷᱟᱱᱫᱟᱛᱮ ᱠᱟᱹᱦᱩ ᱠᱟᱹᱦᱩ ᱠᱟᱜ ᱠᱟᱜ ᱠᱚ ᱨᱟᱜ ᱠᱟᱛᱮᱫ ᱥᱮᱛᱟᱜ ᱥᱤᱢᱨᱟᱜ ᱨᱮ ᱩᱰᱩᱠᱚᱜᱼᱟ ᱟᱯᱱᱟᱨ ᱫᱤᱥᱚᱢ ᱠᱷᱚᱱ ᱮᱴᱟᱜ ᱫᱤᱥᱚᱢ ᱠᱚ ᱪᱟᱞᱟᱜᱼᱟ ᱚᱸᱰᱮ ᱠᱚ ᱫᱟᱱᱟ ᱨᱩᱴᱤ ᱮᱢᱟᱱ ᱫᱟᱠᱟ ᱠᱚ ᱠᱚ ᱯᱟᱸᱡᱟ ᱧᱟᱢᱟ ᱟᱨᱠᱚ ᱡᱚᱢᱟ ᱚᱲᱟᱜ ᱵᱟᱲᱜᱮ ᱫᱩᱣᱟᱹᱨ ᱠᱚᱨᱮᱫ ᱠᱚ ᱛᱟᱬᱟᱜ ᱵᱟᱲᱟ ᱠᱚᱜᱼᱟ ᱡᱮᱢᱚᱱ ᱜᱮᱠᱚ ᱜᱤᱰᱤᱭᱟ ᱥᱟᱹᱠᱲᱤ ᱨᱩᱴᱤ ᱚᱱᱠᱟᱜᱮ ᱠᱚ ᱩᱱᱠᱩ ᱠᱚ ᱦᱟᱞᱟᱝ ᱡᱚᱢ ᱡᱚᱝᱚᱜᱼᱟ ᱟᱨ ᱤᱱᱠᱟᱹ ᱤᱱᱠᱟᱹ ᱛᱮᱜᱮ ᱟᱹᱭᱩᱵᱱᱟ ᱛᱚ ᱥᱮᱭ ᱚᱲᱟᱜ ᱠᱷᱚᱱ ᱟᱯᱱᱟᱨ ᱚᱲᱟᱜ ᱠᱚ ᱥᱮᱴᱮᱨᱚᱜᱼᱟ ᱱᱚᱣᱟ ᱤᱭᱟᱹ ᱫᱚ ᱪᱟᱞᱟᱜ ᱛᱮᱜᱮ ᱛᱟᱦᱮᱱᱟ ᱦᱮᱸ